ᱤᱧᱟᱹᱜ ᱟᱛᱩ ᱨᱮ ᱡᱟᱦᱟᱸᱭ ᱥᱮᱛᱟ ᱠᱚ ᱜᱮᱨ ᱞᱮᱠᱷᱟᱡ ᱤᱧᱫᱚ ᱥᱮᱛᱟ ᱨᱮᱭᱟᱜ ᱥᱮᱛᱟ ᱰᱟᱴᱟ ᱨᱮᱭᱟᱜ ᱢᱤᱫᱴᱮᱱ ᱵᱤᱥ ᱢᱮᱱᱟᱜᱼᱟ ᱚᱱᱟ ᱚᱱᱟ ᱵᱤᱥ ᱨᱟᱠᱟᱵ ᱞᱮᱠᱷᱟᱡ ᱢᱤᱫᱴᱮᱱ ᱦᱚᱲ ᱢᱟᱨᱟᱛᱛᱚᱠ ᱯᱚᱨᱡᱟᱭ ᱨᱮᱭ ᱪᱟᱞᱟᱣ ᱫᱟᱲᱮᱭᱟᱜᱼᱟ ᱮᱢᱚᱱ ᱠᱤ ᱩᱱᱤ ᱦᱚᱲᱟᱜ ᱢᱨᱤᱛᱛᱩ ᱦᱚᱸ ᱦᱩᱭ ᱫᱟᱲᱮᱭᱟᱜᱼᱟ ᱟᱨᱠᱤ ᱩᱱᱤ ᱦᱚᱲ ᱜᱚᱡᱽ ᱦᱚᱸᱭ ᱫᱟᱲᱮᱭᱟᱜᱼᱟ ᱚᱱᱟ ᱠᱚ ᱠᱷᱚᱱᱟᱜ ᱛᱮ ᱥᱚᱨᱵᱚ ᱯᱨᱚᱛᱷᱚᱢ ᱩᱱᱤ ᱚᱠᱟ ᱨᱮᱠᱚ ᱜᱮᱨ ᱞᱮᱫᱮ ᱚᱸᱰᱮ ᱛᱚᱞᱮ ᱦᱩᱭᱩᱜᱼᱟ ᱚᱸᱰᱮ ᱟᱹᱰᱤ ᱨᱟᱸᱜᱟᱣ ᱛᱮ ᱛᱚᱞᱮ ᱦᱩᱭᱩᱜᱼᱟ ᱡᱟᱦᱟᱱᱟᱜ ᱥᱚᱠᱛᱚ ᱡᱟᱦᱟᱱᱟᱜ ᱠᱤᱪᱨᱤᱡ ᱛᱮ ᱥᱮ ᱡᱟᱦᱟᱱᱟᱜ ᱛᱮ ᱛᱚᱞ ᱠᱟᱛᱮᱫ ᱯᱨᱚᱛᱷᱚᱢ ᱩᱱᱤ ᱰᱟᱠᱴᱟᱨ ᱴᱷᱮᱡ ᱤᱫᱤᱭᱮ ᱦᱩᱭᱩᱜᱼᱟ ᱢᱤᱫᱴᱮᱡ ᱤᱧᱡᱮᱠᱥᱮᱱ ᱦᱟᱛᱟᱣ ᱦᱩᱭᱩᱜᱼᱟ ᱚᱱᱟᱜᱮ ᱡᱚᱛᱚ ᱠᱷᱚᱡ ᱢᱚᱡᱽ ᱦᱩᱭᱩᱜᱼᱟ ᱟᱨ ᱯᱚᱨᱮ ᱛᱮᱫᱚ ᱟᱭᱢᱟ ᱨᱚᱠᱚᱢ ᱨᱟᱱ ᱦᱟᱛᱟᱣ ᱵᱟᱲᱟ ᱠᱟᱛᱮᱫ ᱩᱱᱤ ᱱᱤᱥᱪᱳᱭᱮ ᱪᱮᱥᱴᱟᱭᱟ ᱡᱮᱦᱮᱛᱩ ᱥᱮᱛᱟ ᱜᱮᱨ ᱫᱚ ᱱᱚᱣᱟ ᱫᱚ ᱵᱟᱝ ᱠᱟᱱᱟ ᱟᱭᱢᱟ ᱦᱚᱲ ᱠᱚ ᱯᱟᱜᱽᱞᱟ ᱦᱚᱠᱚ ᱯᱟᱜᱽᱞᱟ ᱩᱛᱟᱹᱨᱚᱜ ᱜᱮᱭᱟ ᱟᱨ ᱥᱮᱛᱟ ᱜᱮᱨ ᱡᱮᱦᱮᱛᱩ ᱥᱮᱛᱟ ᱡᱟᱦᱟᱸᱞᱮᱠᱟ ᱠᱚ ᱢᱚᱡᱽ ᱜᱮᱭᱟ ᱚᱱᱠᱟ ᱠᱚ ᱵᱟᱹᱲᱤᱡᱽ ᱜᱮᱭᱟ ᱢᱤᱫᱴᱮᱡ ᱦᱚᱲ ᱢᱤᱫᱴᱮᱡ ᱦᱚᱲ ᱩᱱᱤᱭᱟᱜ ᱥᱚᱨᱤᱨ ᱨᱮ ᱡᱩᱫᱤ ᱢᱤᱫᱴᱮᱡ ᱥᱮᱛᱟᱣᱟᱜ ᱵᱤᱥ ᱵᱚᱞᱚᱜ ᱠᱷᱟᱡᱽ ᱩᱱᱤᱦᱚᱸ ᱥᱮᱛᱟ ᱞᱮᱠᱟᱭ ᱦᱩᱭ ᱫᱟᱲᱮᱭᱟᱜᱼᱟ ᱠᱤᱱᱛᱩ ᱚᱱᱟ ᱠᱷᱟᱛᱤᱨᱟᱜ ᱛᱮ ᱚᱱᱟ ᱠᱷᱚᱡ ᱢᱚᱡᱽ ᱞᱮᱠᱷᱟᱡᱽ ᱥᱮᱛᱟ ᱴᱷᱮᱡᱽ ᱜᱮᱨ ᱚᱪᱚ ᱥᱮ ᱥᱮᱛᱟ ᱫᱚ ᱤᱱᱠᱟᱹ ᱫᱚ ᱵᱟᱠᱚ ᱜᱮᱜᱮᱨᱟ ᱯᱟᱜᱽᱞᱟ ᱥᱮᱛᱟ ᱠᱚ ᱡᱟᱦᱟᱸᱭ ᱠᱚ ᱛᱟᱦᱮᱱᱟ ᱩᱱᱠᱩᱜᱮ ᱡᱟᱹᱥᱛᱤ ᱠᱚ ᱜᱮᱜᱮᱨᱟ ᱚᱱᱟᱛᱮ ᱤᱧ ᱢᱚᱡᱤᱧ ᱪᱮᱥᱴᱟᱭᱟ